ᱥᱟᱹᱨᱤᱜᱮ ᱵᱟᱪᱷᱱᱟᱣ ᱢᱤᱫᱴᱟᱝ ᱟᱹᱰᱤ ᱢᱟᱨᱟᱝ ᱪᱮᱫ ᱠᱚ ᱞᱟᱹᱭᱟ ᱢᱟᱱᱮ ᱠᱟᱛᱷᱟ ᱠᱟᱱᱟ ᱟᱨ ᱱᱚᱶᱟ ᱦᱚᱛᱮᱡ ᱛᱮ ᱟᱰᱤ ᱢᱟᱨᱟᱝ ᱠᱟᱛᱷᱟ ᱫᱚᱧ ᱞᱟᱹᱭ ᱫᱟ ᱪᱟᱦᱮ ᱟᱢ ᱯᱚᱨᱤᱠᱠᱷᱟ ᱨᱮ ᱦᱚᱲ ᱮᱢ ᱵᱟᱪᱷᱱᱟᱣ ᱠᱚᱣᱟ ᱡᱮ ᱫᱷᱚᱨᱚ ᱡᱟᱦᱟᱱᱟᱜ ᱮᱱᱮᱡ ᱥᱮᱨᱮᱧ ᱨᱮ ᱡᱟᱦᱟᱱᱟᱜ ᱡᱩᱫᱤ ᱯᱷᱟᱥᱴ ᱥᱮᱠᱮᱱᱰ ᱛᱷᱟᱲ ᱯᱮ ᱦᱚᱲᱮᱢ ᱵᱟᱪᱷᱱᱟᱣ ᱠᱚᱣᱟ ᱛᱟᱦᱚᱞᱮ ᱚᱱᱟᱨᱮ ᱧᱮᱞᱚᱜᱚᱜᱼᱟ ᱡᱩᱫᱤ ᱯᱮᱱᱮ ᱫᱚᱞ ᱡᱩᱫᱤ ᱱᱩᱱᱟᱹᱜ ᱢᱚᱡᱽ ᱩᱱᱠᱩᱣᱟᱜ ᱮᱱᱮᱡ ᱥᱮᱨᱮᱧ ᱦᱩᱭᱩᱜᱼᱟ ᱱᱩᱱᱟᱹᱜ ᱢᱚᱡᱽ ᱩᱱᱠᱩᱣᱟᱜ ᱨᱩ ᱨᱟᱦᱟ ᱦᱩᱭᱩᱜᱼᱟ ᱱᱩᱱᱟᱹᱜ ᱢᱚᱡᱽ ᱩᱱᱠᱩᱣᱟᱜ ᱥᱮᱨᱮᱧ ᱨᱟᱦᱟ ᱦᱩᱭᱩᱜᱼᱟ ᱱᱩᱱᱟᱹᱜ ᱢᱚᱡᱽ ᱩᱱᱠᱩᱣᱟᱜ ᱥᱟᱱᱟᱢ ᱦᱚᱲᱟᱜ ᱥᱮ ᱥᱟᱢᱚᱜᱨᱤᱠ ᱯᱟᱨᱯᱷᱚᱨᱢ ᱦᱩᱭᱩᱜᱼᱟ ᱥᱮ ᱟᱠᱚ ᱥᱟᱱᱟᱢ ᱦᱚᱲᱟᱜ ᱱᱩᱱᱟᱹᱜ ᱢᱚᱡᱽ ᱞᱩᱜᱽᱲᱤᱡ ᱞᱟᱯᱳ ᱦᱚᱨᱚᱜ ᱜᱮᱸᱫᱟᱜ ᱰᱨᱮᱥ ᱦᱩᱭᱩᱜ ᱛᱟᱠᱚᱣᱟ ᱟᱫᱚ ᱠᱷᱟᱱ ᱱᱩᱠᱩ ᱚᱠᱚᱭᱴᱟᱜ ᱡᱮᱢ ᱯᱩᱭᱞᱟᱹ ᱴᱷᱟᱶ ᱮᱭᱟ ᱚᱠᱚᱭᱴᱟᱜ ᱮᱢ ᱫᱚᱥᱟᱨ ᱴᱷᱟᱶ ᱮᱭᱟ ᱚᱠᱚᱭᱴᱟᱜ ᱮᱢ ᱛᱮᱥᱟᱨ ᱴᱷᱟᱶ ᱮᱭᱟ ᱟᱹᱰᱤ ᱤᱭᱟᱹᱨᱮᱢ ᱯᱟᱲᱟᱜ ᱟᱢ ᱥᱮ ᱪᱟᱦᱮ ᱱᱚᱶᱟ ᱯᱚᱨᱤᱠᱠᱷᱟ ᱨᱮᱭᱟᱜ ᱨᱮᱡᱟᱞᱴ ᱜᱮ ᱡᱩᱫᱤᱢ ᱧᱮᱞᱟ ᱩᱱᱠᱩ ᱜᱤᱫᱽᱨᱟᱹ ᱠᱚᱣᱟᱜ ᱢᱤᱫᱴᱟᱝ ᱠᱩᱞᱠᱞᱤ ᱜᱮ ᱡᱚᱛᱚ ᱜᱤᱫᱽᱨᱟᱹ ᱜᱮ ᱮᱠᱤ ᱨᱚᱠᱚᱢ ᱠᱚ ᱚᱞᱟ ᱮᱱᱛᱮ ᱨᱮᱦᱚᱸ ᱡᱩᱫᱤ ᱦᱚᱲ ᱜᱮ ᱢᱤᱫ ᱜᱮᱭ ᱚᱞᱟ ᱟᱨ ᱫᱷᱚᱨᱚ ᱡᱟᱦᱟᱸ ᱛᱤᱱᱟᱹᱜ ᱞᱟᱹᱭᱤᱱ ᱨᱮᱭᱟᱜ ᱠᱟᱱᱜᱮ ᱯᱟᱸᱪ ᱱᱟᱢᱵᱟᱨ ᱠᱷᱟᱱ ᱡᱚᱛᱚ ᱦᱚᱲ ᱯᱟᱸᱪ ᱱᱟᱢᱵᱟᱨ ᱞᱮᱠᱟ ᱠᱚ ᱚᱞᱟ ᱢᱮᱱᱠᱷᱟᱱ ᱮᱱᱨᱮᱦᱚᱸ ᱩᱱᱠᱩ ᱡᱩᱫᱤ ᱢᱤᱫ ᱜᱮᱠᱚ ᱚᱞᱟ ᱚᱠᱚᱭᱴᱟᱜ ᱮᱢ ᱯᱷᱟᱥᱴᱮᱭᱟ ᱥᱮ ᱚᱠᱚᱴᱟᱜ ᱮᱢ ᱥᱮᱠᱮᱱᱰ ᱮᱭᱟ ᱱᱚᱶᱟ ᱨᱮᱭᱟᱜ ᱟᱹᱰᱤ ᱢᱟᱨᱟᱝ ᱢᱤᱫᱴᱟᱝ ᱤᱭᱟᱹ ᱛᱤᱸᱜᱩᱱᱟ ᱪᱮᱫᱟᱜ ᱥᱮ ᱢᱤᱫᱴᱟᱝ ᱠᱩᱠᱞᱤ ᱛᱟᱞᱟᱛᱮᱜᱮ ᱩᱱᱠᱩ ᱯᱮ ᱦᱚᱲ ᱦᱳᱠ ᱯᱩᱱ ᱦᱚᱲ ᱦᱳᱠ ᱠᱚ ᱚᱞᱟ ᱱᱩᱠᱩ ᱚᱠᱚᱭ ᱴᱟᱜ ᱮᱢ ᱯᱩᱭᱞᱳᱭ ᱮᱭᱟ ᱚᱠᱚᱭ ᱴᱟᱜ ᱮᱢ ᱫᱚᱥᱟᱨᱮᱭᱟ ᱥᱮ ᱚᱠᱚᱭ ᱴᱟᱜ ᱮᱢ ᱛᱮᱥᱟᱨᱮᱭᱟ ᱟᱹᱰᱤ ᱢᱟᱨᱟᱝ ᱪᱮᱫᱟᱜ ᱥᱮ ᱡᱚᱛᱚ ᱜᱮ ᱢᱤᱫᱴᱟᱝ ᱠᱩᱠᱞᱤ ᱨᱮᱭᱟᱜ ᱜᱮ ᱛᱮᱞᱟ ᱠᱚ ᱮᱢᱟ ᱮᱱᱛᱮ ᱨᱮᱦᱚᱸ ᱡᱚᱠᱷᱚᱱ ᱱᱩᱠᱩ ᱡᱚᱛᱚ ᱜᱮ ᱢᱤᱫ ᱜᱮᱠᱚ ᱛᱮᱞᱟᱭᱟ ᱚᱱᱟ ᱠᱩᱠᱞᱤ ᱨᱮ ᱛᱚᱠᱷᱚᱱ ᱫᱚ ᱩᱱᱠᱩ ᱪᱟᱦᱮ ᱦᱟᱛ ᱞᱮᱠᱷᱟ ᱛᱟᱞᱟᱛᱮ ᱪᱟᱦᱮ ᱩᱱᱠᱩᱣᱟᱜ ᱢᱤᱫᱴᱟᱱ ᱠᱚᱢ ᱵᱤᱥᱤ ᱚᱞ ᱛᱟᱞᱟᱛᱮ ᱪᱮᱦᱮ ᱩᱱᱠᱩᱣᱟᱜ ᱢᱤᱫᱴᱟᱝ ᱦᱟᱛ ᱞᱮᱠᱷᱟ ᱥᱮ ᱟᱠᱚᱣᱟᱜ ᱚᱞ ᱵᱤᱞ ᱴᱷᱤᱠ ᱵᱟᱝᱛᱮ ᱥᱮ ᱟᱠᱚᱣᱟᱜ ᱵᱟᱱᱟᱱ ᱴᱷᱤᱠ ᱵᱟᱝ ᱵᱷᱩᱞ ᱛᱮ ᱱᱚᱣᱟ ᱛᱟᱞᱟᱛᱮ ᱩᱱᱠᱩ ᱵᱟᱪᱷᱱᱟᱣ ᱞᱟᱜᱟᱜᱼᱟ ᱚᱞ ᱫᱚ ᱡᱩᱫᱤ ᱚᱱᱟ ᱢᱚᱬᱮ ᱱᱟᱢᱵᱟᱨ ᱨᱮᱭᱟᱜ ᱠᱚ ᱚᱞ ᱟᱠᱟᱫ ᱨᱮᱦᱚᱸ ᱢᱮᱱᱠᱷᱟᱱ ᱱᱚᱜᱼᱚ ᱱᱚᱣᱟ ᱛᱟᱞᱟᱛᱮ ᱱᱩᱠᱩ ᱡᱩᱫᱤ ᱵᱟᱢ ᱵᱟᱪᱷᱟᱣ ᱠᱚᱣᱟ ᱛᱟᱦᱚᱞᱮ ᱟᱢ ᱩᱱᱠᱩ ᱮᱠᱩᱨᱮᱴ ᱩᱱᱠᱩ ᱦᱚᱲ ᱢᱟᱱᱮ ᱮᱠ ᱱᱟᱢᱵᱟᱨ ᱫᱩ ᱱᱟᱢᱵᱟᱨ ᱛᱤᱱ ᱱᱟᱢᱵᱟᱨ ᱥᱮ ᱯᱩᱭᱞᱟᱹ ᱫᱚᱥᱟᱨ ᱛᱮᱥᱟᱨ ᱟᱹᱰᱤ ᱢᱟᱱᱮ ᱵᱟᱪᱷᱱᱟᱣ ᱛᱟᱞᱟᱨᱮ ᱚᱥᱩᱵᱤᱫᱷᱟ ᱛᱤᱸᱜᱩᱱᱟ ᱚᱱᱠᱟᱜᱮ ᱡᱩᱫᱤ ᱡᱟᱦᱟᱱᱟᱜ ᱮᱱᱮᱡ ᱥᱮᱨᱮᱧ ᱠᱚᱨᱮᱦᱚᱸ ᱡᱩᱫᱤ ᱟᱢ ᱢᱤᱫᱴᱟᱝ ᱩᱱᱠᱩ ᱵᱟᱪᱷᱟᱣᱤᱡ ᱨᱮᱢ ᱛᱟᱦᱮᱱᱟ ᱩᱱᱠᱩ ᱦᱚᱸ ᱚᱱᱠᱟᱜᱮ ᱨᱩ ᱠᱟᱱ ᱨᱟᱦᱟ ᱠᱟᱱ ᱮᱱᱮᱡ ᱠᱟᱱ ᱥᱮᱨᱮᱧ ᱠᱟᱱ ᱟᱨ ᱥᱟᱱᱟᱢ ᱦᱚᱲᱟᱜ ᱢᱤᱞᱟᱹᱣ ᱠᱟᱛᱮᱫ ᱡᱟᱦᱟᱸ ᱯᱟᱨᱯᱷᱚᱨᱢ ᱡᱩᱫᱤ ᱠᱚ ᱩᱫᱩᱜᱟ ᱱᱚᱝᱠᱟᱜᱮ ᱡᱩᱫᱤ ᱢᱤᱫ ᱜᱮᱠᱚ ᱠᱚ ᱯᱟᱨᱯᱷᱚᱨᱢᱟ ᱥᱮᱠᱚ ᱚᱱᱟ ᱮᱱᱮᱡ ᱥᱮᱨᱮᱧ ᱠᱚ ᱩᱫᱩᱜᱟ ᱚᱸᱰᱮᱦᱚᱸ ᱚᱠᱭᱴᱟᱜ ᱮᱢ ᱯᱩᱭᱞᱟᱹᱭ ᱮᱭᱟ ᱚᱠᱚᱭᱴᱟᱜ ᱮᱢ ᱫᱚᱥᱟᱨᱮᱭᱟ ᱚᱠᱚᱭᱴᱟᱜ ᱮᱢ ᱛᱮᱥᱟᱨᱮᱭᱟ ᱟᱹᱰᱤ ᱥᱚᱢᱢᱚᱥᱥᱟ ᱨᱮ ᱛᱤᱸᱜᱩᱱᱟ ᱩᱱ ᱡᱚᱠᱷᱟᱡ ᱫᱚ ᱡᱮ ᱵᱤᱪᱟᱹᱨᱤᱭᱟᱹ ᱞᱮᱠᱟᱛᱮ ᱵᱟᱪᱷᱱᱟᱣ ᱨᱮ ᱚᱸᱰᱮ ᱧᱮᱞ ᱠᱚ ᱦᱩᱭᱩᱜᱼᱟ ᱡᱮ ᱚᱠᱚᱭᱟᱜ ᱥᱩᱫ ᱨᱮ ᱚᱠᱟᱴᱟᱜ ᱵᱟᱦᱟ ᱛᱟᱦᱮᱸ ᱠᱟᱱᱟ ᱥᱮ ᱵᱟᱝ ᱥᱮ ᱡᱟᱦᱟᱸᱭ ᱢᱟᱹᱫᱟᱹᱲᱤᱭᱟᱹᱣᱟᱜ ᱡᱟᱸᱜᱟ ᱨᱮ ᱞᱤᱯᱩᱨ ᱯᱟᱭᱜᱚᱱ ᱵᱟᱝ ᱛᱟᱦᱮᱸ ᱠᱟᱱᱟ ᱥᱮ ᱡᱟᱦᱟᱸᱭᱟᱜ ᱱᱟᱪᱚᱱᱤᱭᱟᱹ ᱨᱮ ᱚᱠᱚᱭᱴᱟᱜ ᱨᱮ ᱥᱩᱫ ᱨᱮ ᱵᱟᱦᱟ ᱵᱟᱝ ᱛᱟᱦᱮᱸ ᱠᱟᱱᱟ ᱱᱚᱜ ᱚᱝ ᱠᱟ ᱛᱟᱞᱟᱛᱮ ᱟᱰᱤ ᱱᱤᱠᱷᱩᱛ ᱜᱩᱱᱤ ᱵᱷᱟᱵᱤ ᱛᱟᱞᱟᱛᱮ ᱵᱟᱢ ᱵᱤᱪᱟᱹᱨ ᱞᱮᱠᱷᱟᱡ ᱱᱚᱶᱟ ᱵᱟᱪᱷᱱᱟᱣ ᱠᱟᱢᱤ ᱦᱚᱨᱟ ᱟᱹᱰᱤ ᱦᱟᱨᱠᱷᱮᱛ ᱛᱟᱞᱟᱛᱮ ᱚᱱᱟ ᱯᱩᱨᱟᱹᱜᱼᱟ ᱚᱱᱟᱛᱮ ᱵᱟᱪᱷᱱᱟᱣ ᱠᱟᱹᱢᱤ ᱫᱚ ᱟᱹᱰᱤ ᱥᱟᱯᱷᱟ ᱢᱮᱸᱫᱛᱮ ᱟᱹᱰᱤ ᱱᱤᱠᱷᱩᱛ ᱵᱷᱟᱵᱽᱛᱮ ᱩᱱᱠᱩᱣᱟᱜ ᱚᱱᱟ ᱧᱮᱞ ᱞᱟᱹᱜᱤᱫ ᱮᱢ ᱵᱟᱪᱷᱟᱣ ᱫᱟᱲᱮᱭᱟᱜᱼᱟ ᱚᱱᱟᱛᱮ ᱵᱟᱪᱷᱱᱟᱣ ᱠᱟᱹᱢᱤ ᱦᱚᱨᱟ ᱫᱚ ᱥᱟᱱᱟᱢ ᱥᱮᱡ ᱟᱹᱰᱤ ᱠᱩᱞᱟᱹᱭ ᱞᱩᱛᱩᱨ ᱛᱤᱸᱜᱩ ᱠᱟᱛᱮᱫ ᱞᱩᱛᱩᱨ ᱦᱚᱸ ᱯᱟᱥᱱᱟᱣ ᱠᱟᱛᱮᱫ ᱩᱱᱠᱩᱣᱟᱜ ᱨᱩ ᱨᱟᱦᱟ ᱟᱸᱡᱚᱢ ᱦᱩᱭᱩᱜᱼᱟ ᱟᱨ ᱱᱩᱠᱩ ᱡᱟᱦᱟᱸᱭ ᱠᱚ ᱢᱮᱛᱟ ᱠᱚ ᱠᱟᱱ ᱨᱤᱪᱤ ᱢᱮᱸᱫ ᱠᱚᱭᱚᱜ ᱞᱮᱠᱟ ᱵᱮᱸᱜᱮᱫ ᱞᱮᱫ ᱚᱱᱠᱟ ᱵᱮᱸᱜᱮᱫ ᱠᱟᱛᱮᱫ ᱩᱱᱠᱩᱣᱟᱜ ᱨᱩ ᱨᱟᱦᱟᱢ ᱵᱮᱸᱜᱮᱫ ᱜᱮ ᱛᱚᱵᱮ ᱨᱮᱜᱮ ᱱᱩᱠᱩᱣᱟᱜ ᱚᱱᱟ ᱵᱟᱪᱷᱟᱣ ᱠᱟᱢᱤ ᱦᱚᱨᱟ ᱟᱢᱟᱜ ᱟᱰᱤ ᱥᱚᱞᱦᱮ ᱛᱟᱞᱟᱛᱮᱢ ᱵᱟᱪᱷᱟᱣ ᱫᱟᱲᱮᱣ ᱠᱚᱣᱟ ᱢᱟ ᱮᱱᱠᱷᱟᱱ ᱡᱚᱦᱟᱨ ᱜᱮ